ᱢᱚᱬᱮ ᱵᱚᱪᱷᱚᱨ ᱞᱟᱦᱟ ᱨᱮᱫᱚ ᱵᱤᱨ ᱥᱟᱠᱟᱢ ᱯᱟᱞᱟ ᱛᱮᱞᱮ ᱫᱟᱠᱟ ᱩᱛᱩᱭᱮᱫ ᱠᱟᱱ ᱛᱟᱦᱮᱸᱜᱼᱟ ᱥᱮᱸᱜᱮᱞ ᱴᱷᱮᱠᱟᱣ ᱥᱳᱢᱳᱭ ᱢᱮᱫ ᱫᱟᱜ ᱦᱚᱸ ᱡᱚᱨᱚᱜ ᱠᱟᱱ ᱛᱟᱦᱮᱸᱫᱼᱟ ᱪᱮᱫᱟᱜ ᱥᱮ ᱢᱟᱴ ᱥᱟᱠᱟᱢ ᱞᱚᱦᱚᱫ ᱜᱮᱥᱮ ᱵᱮᱨᱮᱞ ᱜᱮᱭᱟ ᱮᱱᱨᱮᱦᱚᱸ ᱡᱚᱨᱟᱭ ᱛᱮᱞᱮ ᱫᱟᱠᱟ ᱩᱛᱩᱭᱮᱫ ᱠᱟᱱ ᱛᱟᱦᱮᱸᱫᱼᱟ ᱪᱮᱫᱟ ᱜᱥᱮ ᱫᱟᱠᱟ ᱩᱛᱩ ᱵᱟᱞᱮ ᱤᱥᱤᱱ ᱠᱟᱛᱮᱫ ᱠᱟᱹᱢᱤ ᱵᱟᱞᱮ ᱪᱟᱞᱟᱣ ᱫᱟᱲᱮᱭᱟᱜᱼᱟ ᱟᱨ ᱫᱟᱠᱟ ᱩᱛᱩ ᱢᱟᱴ ᱥᱟᱠᱟᱢ ᱯᱟᱞᱟ ᱠᱚᱛᱮ ᱫᱚ ᱟᱹᱰᱤ ᱞᱮᱴᱚᱜ ᱠᱷᱟᱱ ᱟᱞᱮ ᱨᱮᱱ ᱜᱚ ᱵᱟᱵᱟ ᱠᱚ ᱮᱜᱮᱨᱮᱫ ᱞᱮ ᱛᱟᱦᱮᱸᱫᱼᱟ ᱟᱨ ᱱᱮᱛᱟᱨ ᱜᱮᱥ ᱩᱡᱽᱡᱚᱞ ᱜᱮᱥ ᱥᱤᱞᱤᱱᱰᱟᱨ ᱞᱮ ᱧᱟᱢ ᱠᱮᱫ ᱛᱮ ᱟᱹᱰᱤ ᱥᱩᱵᱤᱫᱷᱟ ᱜᱮᱞᱮ ᱵᱩᱡᱷᱟᱹᱣ ᱮᱫᱟ ᱫᱟᱠᱟ ᱱᱩᱛᱩ ᱪᱚᱸᱫᱟ ᱠᱟᱛᱮ ᱨᱟᱪᱟ ᱜᱩᱨᱤᱡ ᱠᱚᱦᱚᱸ ᱥᱮ ᱛᱷᱟᱨᱤ ᱵᱟᱹᱴᱤ ᱩᱛᱩ ᱛᱮᱭᱟᱜ ᱜᱮᱫ ᱞᱮ ᱠᱟᱹᱢᱤ ᱫᱟᱲᱮᱭᱟᱜ ᱠᱟᱱᱟ ᱟᱨ ᱫᱟᱠᱟ ᱩᱛᱩ ᱦᱚᱸ ᱤᱥᱤᱱ ᱜᱚᱞᱚᱜ ᱠᱟᱱᱟ ᱟᱨ ᱢᱟᱴ ᱠᱟᱹᱢᱤ ᱦᱚᱸ ᱞᱮ ᱪᱟᱞᱟᱣ ᱫᱟᱲᱮᱭᱟᱜ ᱠᱟᱱᱟ ᱛᱟᱲᱟ ᱛᱟᱹᱲᱤ ᱟᱨ ᱜᱚ ᱵᱟᱵᱟ ᱛᱟᱠᱚ ᱦᱚᱸ ᱟᱞᱮ ᱵᱟᱠᱚ ᱮᱜᱮᱨ ᱫᱟᱲᱮ ᱠᱟᱱᱟ